ᱦᱟᱞᱮ ᱡᱟᱱᱟᱢ ᱥᱩᱨᱼᱥᱩᱯᱩᱨ ᱴᱚᱴᱷᱟ ᱨᱮ ᱥᱟᱶᱟᱨ ᱞᱟᱭᱚᱢ ᱱᱟᱯᱟᱭ ᱫᱚᱦᱚᱭ ᱞᱟᱹᱜᱤᱫ ᱟᱹᱰᱤ ᱞᱮᱠᱟᱱᱟᱜ ᱵᱚᱱᱫᱮᱡᱽ ᱦᱟᱛᱟᱣ ᱜᱟᱱᱚᱜᱼᱟ ᱡᱮᱞᱮᱠᱟ ᱯᱞᱟᱥᱴᱤᱠ ᱠᱚᱨᱮᱱᱟᱜ ᱵᱮᱣᱦᱟᱨ ᱠᱚᱢ ᱞᱟᱜᱟᱜᱼᱟ ᱥᱩᱨᱼᱥᱩᱯᱩᱨ ᱧᱩᱨ ᱛᱟᱦᱮᱸ ᱡᱚᱢᱤ ᱡᱟᱭᱜᱟ ᱡᱟᱦᱟᱸ ᱠᱚᱨᱮ ᱫᱚ ᱪᱟᱥᱼᱵᱟᱥ ᱵᱟᱝ ᱦᱩᱭᱩᱜᱼᱟ ᱚᱱᱟ ᱠᱚᱨᱮ ᱫᱟᱨᱮ ᱨᱚᱦᱚᱭ ᱠᱟᱛᱮ ᱥᱟᱶᱟᱨ ᱞᱟᱭᱚᱢ ᱱᱟᱯᱟᱭ ᱫᱚᱦᱚ ᱜᱟᱱᱚᱜᱼᱟ ᱥᱟᱶᱛᱮ ᱚᱲᱟᱜ ᱫᱩᱣᱟᱹᱨ ᱥᱩᱨᱼᱥᱩᱯᱩᱨ ᱠᱚᱨᱮ ᱡᱟᱦᱟᱸ ᱫᱚ ᱥᱮᱭᱟ ᱡᱤᱱᱤᱥ ᱠᱚ ᱜᱤᱰᱤ ᱵᱟᱝ ᱜᱟᱱᱚᱜᱼᱟ ᱟᱨ ᱚᱲᱟᱜ ᱫᱩᱣᱟᱹᱨ ᱥᱩᱨᱼᱥᱩᱯᱩᱨ ᱠᱚᱨᱮ ᱥᱟᱯᱷᱟ ᱥᱟᱹᱯᱷᱤ ᱫᱚᱦᱚᱭ ᱞᱟᱹᱠᱛᱤ ᱠᱟᱱᱟ ᱥᱟᱶᱛᱮ ᱜᱟᱹᱰᱤ ᱜᱷᱚᱲᱟ ᱠᱚᱢ ᱪᱟᱞᱟᱣ ᱞᱟᱹᱠᱛᱤ ᱠᱟᱱᱟ ᱥᱩᱨᱼᱥᱩᱯᱩᱨ ᱫᱟᱲᱟᱱ ᱞᱟᱹᱜᱤᱫ ᱜᱟᱹᱰᱤ ᱜᱷᱚᱲᱟ ᱠᱚᱢ ᱵᱮᱵᱚᱦᱟᱨ ᱞᱟᱹᱠᱛᱤ ᱠᱟᱱᱟ ᱡᱟᱛᱮ ᱫᱷᱩᱝᱜᱟᱹ ᱦᱚᱭ ᱨᱮ ᱟᱞᱚ ᱢᱮᱥᱟᱜᱼᱢᱟ ᱱᱚᱣᱟ ᱠᱚ ᱵᱚᱱᱫᱮᱡᱽ ᱦᱟᱛᱟᱣ ᱜᱟᱱᱚᱜᱼᱟ